ᱵᱷᱚᱛᱤ ᱠᱤᱫᱤᱧᱟ ᱛᱚᱠᱷᱚᱱ ᱪᱷᱚᱵᱤ ᱠᱚ ᱟᱸᱠᱟᱣ ᱦᱚᱪᱚ ᱞᱮᱭᱟ ᱢᱟᱥᱴᱟᱨ ᱢᱚᱥᱟᱭ ᱫᱤᱫᱤᱢᱚᱱᱤ ᱟᱫᱚ ᱵᱳᱹᱭ ᱨᱮᱭᱟᱜ ᱪᱷᱚᱵᱤ ᱧᱮᱞ ᱧᱮᱞ ᱛᱮᱞᱮ ᱟᱠᱟᱣᱟ ᱵᱟᱦᱟ ᱠᱚ ᱫᱟᱨᱮ ᱠᱚ ᱦᱟᱹᱛᱤ ᱠᱚ ᱥᱟᱫᱚᱢ ᱠᱚ ᱥᱮᱛᱟ ᱠᱚ

ᱪᱷᱚᱵᱤ ᱞᱮ ᱟᱸᱠᱟᱣᱟ ᱵᱟᱝ ᱡᱩᱛᱩᱜ ᱛᱟᱞᱮᱭᱟ ᱟᱫᱚ ᱟᱵᱟᱨ ᱞᱮ ᱢᱩᱪᱷᱟᱹᱣᱟ ᱟᱵᱟᱨ ᱞᱮ ᱟᱸᱠᱟᱣᱟ ᱟᱵᱟᱨ ᱞᱮ ᱢᱩᱪᱷᱟᱹᱣᱟᱧ ᱟᱵᱟᱨ ᱞᱮ ᱟᱸᱠᱟᱣᱟ ᱟᱫᱚ ᱚᱱᱠᱟ ᱚᱱᱠᱟᱛᱮ ᱛᱳ ᱢᱚᱸᱡᱽ ᱜᱮᱧ ᱟᱸᱠᱟᱣᱟ ᱟᱫᱚ ᱪᱮᱫ ᱞᱮᱠᱟ ᱨᱚᱝ ᱤᱧ ᱞᱟᱜᱟᱣᱟ ᱚᱠᱟᱴᱟᱜ ᱨᱚᱝ ᱤᱧ ᱞᱟᱜᱟᱣ ᱞᱮᱠᱷᱟᱡ ᱢᱚᱡᱽ ᱛᱮ ᱧᱮᱞᱚᱜ ᱛᱤᱧᱟᱹ ᱵᱟᱦᱟ ᱥᱮ ᱪᱮᱬᱮ ᱚᱱᱟ ᱨᱚᱝᱜᱮᱧ ᱞᱟᱣᱟ ᱟᱫᱚ ᱫᱤᱫᱤᱢᱚᱱᱤ ᱢᱟᱥᱴᱟᱨ ᱠᱚᱠᱚ ᱢᱤᱛᱟᱹᱧᱟ ᱟᱹᱰᱤ ᱢᱚᱸᱡᱽ ᱦᱩᱭᱩᱜ ᱠᱟᱱ ᱛᱟᱢᱟ ᱟᱹᱰᱤ ᱢᱚᱸᱡᱽ ᱧᱮᱞᱚᱜ ᱠᱟᱱ ᱛᱟᱢᱟ ᱟᱨ ᱜᱤᱫᱽᱨᱟᱹ ᱜᱟᱛᱮ ᱠᱤᱲᱤ ᱠᱚᱠᱚ ᱢᱤᱛᱟᱹᱧᱟ ᱟᱹᱰᱤ ᱢᱚᱸᱡᱽ ᱦᱩᱭᱩᱜ ᱠᱟᱱ ᱛᱟᱢᱟ ᱟᱫᱚ ᱚᱱᱠᱟ ᱚᱱᱠᱟᱛᱮ ᱯᱮᱱᱴᱤᱝ ᱫᱚ ᱟᱹᱰᱤ ᱴᱟᱜ ᱠᱩᱥᱤᱭᱟᱹᱜ ᱟᱹᱧ ᱟᱨ ᱱᱮᱛᱟᱨ ᱦᱚᱸ ᱫᱮᱣᱟᱞ ᱠᱚᱨᱤᱧ ᱟᱸᱠᱟᱣᱟ ᱟᱨ ᱚᱲᱟᱜ ᱠᱚᱨᱮ ᱦᱚᱸ

ᱚᱱᱟ ᱞᱮᱠᱟᱛᱮ ᱯᱮ ᱛᱷᱚᱠ ᱞᱮᱠᱟᱛᱮ